ᱵᱟᱜᱟᱱ ᱵᱟᱜᱟᱱ ᱵᱮᱱᱟᱣ ᱞᱟᱹᱜᱤᱫ ᱟᱵᱚ ᱞᱟᱜᱟᱣ ᱵᱚᱱᱟ ᱫᱟᱨᱮ ᱪᱟᱨᱟ ᱚᱱᱟ ᱪᱟᱨᱟ ᱠᱷᱚᱡ ᱜᱮ ᱟᱵᱚ ᱵᱟᱜᱟᱱ ᱵᱚᱱ ᱛᱮᱭᱟᱨᱟ ᱛᱚ ᱪᱟᱨᱟ ᱚᱠᱟᱨᱮᱵᱚᱱ ᱧᱟᱢᱟ ᱪᱟᱨᱟ ᱱᱤᱡᱮ ᱛᱮᱦᱚᱸ ᱵᱮᱱᱟᱣ ᱜᱟᱱᱚᱜᱼᱟ ᱟᱨᱦᱚᱸ ᱠᱤᱨᱤᱧ ᱛᱮᱦᱚᱸ ᱧᱟᱢᱚᱜᱼᱟ ᱱᱤᱡᱮ ᱛᱮ ᱵᱮᱱᱟᱣ ᱞᱮᱠᱷᱟᱱ ᱫᱟᱨᱮ ᱨᱮᱱᱟᱜ ᱡᱟᱝ ᱥᱚᱝᱜᱨᱚᱦᱚ ᱠᱟᱛᱮ ᱫᱟᱨᱮ ᱪᱟᱨᱟ ᱵᱚᱱ ᱵᱮᱱᱟᱣ ᱫᱟᱲᱮᱭᱟᱜᱼᱟ ᱟᱨ ᱵᱟᱝᱠᱷᱟᱱ ᱱᱟᱨᱥᱟᱨᱤ ᱠᱷᱚᱱ ᱠᱤᱨᱤᱧ ᱟᱹᱜᱩ ᱠᱟᱛᱮ ᱫᱟᱨᱮ ᱪᱟᱨᱟ ᱵᱚᱱ ᱧᱟᱢᱟ ᱛᱚ ᱵᱟᱜᱟᱱ ᱧᱮᱞᱟᱵᱚᱱ ᱵᱟᱨ ᱨᱚᱠᱚᱢ ᱵᱚᱱ ᱠᱚᱨᱟᱣ ᱫᱟᱲᱮᱭᱟᱜᱼᱟ ᱡᱟᱦᱟᱸ ᱫᱚ ᱠᱟᱹᱴᱤᱡ ᱵᱟᱜᱟᱱ ᱢᱚᱫᱽᱫᱷᱮ ᱨᱮᱦᱚᱸ ᱵᱟᱜᱟᱱ ᱦᱩᱭᱩᱜᱼᱟ ᱟᱨ ᱢᱤᱫᱴᱟᱱ ᱫᱚ ᱟᱹᱰᱤ ᱯᱷᱟᱭᱞᱟᱣ ᱛᱮ ᱟᱹᱰᱤ ᱢᱟᱨᱟᱝ ᱡᱟᱭᱜᱟ ᱪᱮᱛᱟᱱ ᱨᱮ ᱵᱟᱜᱟᱱ ᱦᱩᱭ ᱫᱟᱲᱮᱭᱟᱜᱼᱟ ᱛᱚ ᱠᱟᱹᱴᱤᱡ ᱡᱟᱭᱜᱟ ᱪᱮᱛᱟᱱ ᱨᱮ ᱡᱮᱢᱚᱱ ᱵᱚᱱ ᱠᱚᱨᱟᱣ ᱫᱟᱲᱮᱭᱟᱜᱼᱟ ᱚᱲᱟᱜ ᱨᱮ ᱵᱟᱦᱟ ᱵᱟᱜᱟᱱ ᱡᱟᱦᱟᱸ ᱫᱚ ᱯᱨᱚᱠᱤᱛᱤ ᱥᱳᱱᱫᱳᱨᱡᱚ ᱧᱮᱞᱚᱜ ᱞᱟᱹᱜᱤᱫ ᱛᱮ ᱚᱸᱰᱮ ᱠᱷᱚᱱ ᱦᱚᱸ ᱟᱹᱰᱤ ᱠᱤᱪᱷᱩ ᱵᱤᱱ ᱧᱟᱢ ᱫᱟᱲᱮᱭᱟᱜᱼᱟ ᱵᱟᱦᱟ ᱵᱟᱜᱟᱱ ᱠᱷᱚᱡ ᱵᱟᱦᱟ ᱟᱠᱷᱨᱤᱧ ᱠᱟᱛᱮ ᱦᱚᱸ ᱡᱤᱵᱤᱠᱟ ᱵᱚᱱ ᱚᱨᱡᱚᱱ ᱫᱟᱲᱮᱭᱟᱜᱼᱟ ᱥᱟᱶᱛᱮ ᱥᱳᱱᱫᱳᱨᱡᱚ ᱦᱚᱸ ᱚᱱᱟ ᱵᱟᱜᱟᱱ ᱧᱮᱞᱚᱜᱼᱟ ᱟᱨ ᱞᱟᱹᱴᱩ ᱫᱟᱨᱮ ᱵᱚᱱ ᱨᱚᱦᱚᱭ ᱞᱮᱠᱷᱟᱱ ᱚᱱᱟ ᱛᱮᱦᱚᱸ ᱟᱵᱚᱣᱟᱜ ᱡᱤᱵᱤᱠᱟ ᱚᱨᱡᱚᱱ ᱦᱩᱭ ᱫᱟᱲᱮᱭᱟᱜᱼᱟ ᱪᱮᱫᱞᱮᱠᱟ ᱞᱟᱹᱴᱩ ᱫᱟᱨᱮ ᱨᱚᱦᱚᱭ ᱞᱮᱠᱷᱟᱡ ᱱᱚᱣᱟ ᱯᱚᱨᱤᱵᱮᱥ ᱨᱮ ᱱᱤᱛᱳᱜ ᱡᱟᱦᱟᱸ ᱵᱟᱧᱪᱟᱜ ᱞᱟᱹᱜᱤᱫ ᱚᱠᱥᱤᱡᱮᱱ ᱚᱱᱟᱦᱚᱸ ᱚᱸᱰᱮ ᱡᱚᱜᱟᱣ ᱮᱢ ᱫᱟᱲᱮᱣᱟᱜᱼᱟᱭ ᱞᱟᱹᱴᱩ ᱫᱟᱨᱮ ᱠᱷᱚᱱ ᱟᱵᱚ ᱠᱟᱴ ᱵᱚᱱ ᱧᱟᱢᱟ ᱥᱟᱠᱟᱢ ᱵᱚᱱ ᱧᱟᱢᱟ ᱚᱱᱟ ᱠᱟᱴᱷ ᱠᱷᱚᱱ ᱟᱵᱚ ᱚᱲᱟᱜ ᱨᱮᱱᱟᱜ ᱟᱥᱵᱟᱵ ᱯᱚᱛᱨᱚ ᱟᱹᱰᱤ ᱠᱤᱪᱷᱩ ᱵᱚᱱ ᱵᱮᱱᱟᱣ ᱫᱟᱲᱮᱭᱟᱜᱼᱟ ᱥᱤᱞᱯᱤᱧ ᱡᱟᱱᱟᱞᱟ ᱮᱢᱚᱱᱠᱤ ᱠᱷᱟᱴ ᱠᱚᱦᱚᱸ ᱵᱚᱱ ᱮᱱᱟᱣ ᱫᱟᱲᱮᱭᱟᱜᱼᱟ